ᱯᱚᱱᱨᱚᱭ ᱟᱜᱚᱥᱴ ᱫᱩ ᱦᱟᱡᱟᱨ ᱪᱚᱵᱵᱤᱥ ᱥᱟᱫᱷᱤᱱᱚᱛᱟ ᱫᱤᱵᱚᱥ ᱟᱨ

ᱫᱟᱸᱥᱟᱭ ᱠᱩᱲᱤᱫᱤᱱ ᱨᱮ ᱫᱩ ᱦᱟᱡᱟᱨ ᱪᱚᱵᱵᱤᱥ ᱟᱨ ᱤᱭᱟᱹ ᱫᱚ ᱥᱚᱨᱦᱟᱭ ᱯᱳᱥ ᱯᱚᱸᱪᱤᱥ ᱟᱴ ᱫᱩ ᱦᱟᱡᱟᱨ ᱪᱚᱵᱵᱤᱥ ᱟᱨ ᱟᱨ ᱢᱟᱜᱽ ᱥᱤᱢ ᱢᱚᱜᱽ ᱵᱚᱸᱜᱟ ᱢᱚᱬᱮ ᱫᱤᱱ ᱨᱮ ᱫᱩ ᱦᱟᱡᱟᱨ ᱪᱚᱵᱵᱤᱥ ᱟᱨ ᱢᱟᱜ ᱢᱚᱬᱮ ᱵᱟᱹᱭᱥᱟᱹᱠ ᱯᱚᱸᱪᱤᱥᱟᱭ